ᱦᱮᱞᱳ ᱦᱮᱸ ᱜᱚᱢᱠᱮ ᱟᱹᱵᱤᱱᱟᱜ ᱜᱟᱹᱰᱤ ᱞᱟᱦᱟᱛᱮ ᱟᱹᱞᱤᱧ ᱵᱩᱠ ᱨᱮᱞᱤᱧ ᱤᱫᱤ ᱞᱮᱫ ᱛᱟᱦᱮᱸ ᱠᱟᱱᱟ ᱟᱹᱵᱤᱱᱟᱜ ᱜᱟᱹᱰᱤ ᱟᱹᱰᱤ ᱵᱮᱥ ᱜᱮ ᱛᱟᱦᱮᱸᱭᱟ ᱡᱟ ᱡᱟᱦᱟᱱᱟᱜ ᱚᱱᱠᱟ ᱠᱷᱟᱨᱟᱯ ᱤᱭᱟᱹ ᱠᱚ ᱵᱟᱝ ᱦᱩᱭ ᱞᱮᱱᱟ ᱛᱚ ᱦᱮᱸ ᱟᱹᱵᱤᱱᱟᱜ ᱜᱟᱹᱰᱤ ᱟᱨᱦᱚᱸ ᱚᱱᱠᱟ ᱤᱫᱤᱞᱤᱧ ᱢᱮᱱᱮᱫ ᱛᱟᱦᱮᱸ ᱠᱟᱱᱟ ᱟᱹᱞᱤᱧᱟᱜ ᱜᱷᱟᱨᱚᱸᱡᱽ ᱨᱮᱱ ᱡᱚᱛᱚ ᱦᱚᱲ ᱥᱮ ᱟᱹᱞᱤᱧᱟᱜ ᱯᱷᱮᱢᱮᱞᱤ ᱥᱟᱶ ᱟᱹᱞᱤᱧ ᱥᱮᱱᱚᱜ ᱟᱹᱞᱤᱧ ᱦᱮᱸ ᱟᱹᱤᱧ ᱞᱤᱧ ᱤᱫᱤᱭᱟᱞᱤᱧ ᱯᱩᱱ ᱫᱤᱱ ᱜᱟᱱ ᱫᱚᱦᱚᱭᱟᱞᱤᱧ ᱪᱮᱫ ᱞᱮᱠᱟ ᱵᱷᱟᱲᱟ ᱠᱚᱵᱤᱱ ᱦᱟᱛᱟᱣᱟ ᱠᱟᱹᱣᱰᱤ ᱠᱚ ᱡᱮᱢᱚᱱ ᱯᱟᱨ ᱰᱮ ᱦᱤᱥᱟᱹᱵ ᱥᱮ ᱢᱤᱫ ᱫᱷᱟᱣ ᱨᱮ ᱛᱷᱚᱠᱟ ᱵᱤᱱ ᱦᱟᱛᱟᱣᱟ ᱢᱟᱱ ᱞᱤᱭᱟ ᱠᱤ ᱯᱟᱨ ᱰᱮ ᱠᱷᱟᱱ ᱫᱚ ᱪᱮᱫ ᱞᱮᱠᱟ ᱛᱤᱱᱟᱹᱜ ᱠᱟᱛᱮᱫ ᱟᱨ ᱡᱩᱫᱤ ᱵᱤᱱ ᱞᱟᱹᱭᱟ ᱢᱤᱫ ᱫᱷᱟᱣ ᱨᱮ ᱟᱹᱞᱤᱧ ᱫᱚ ᱟᱹᱵᱤᱱ ᱤᱫᱤ ᱵᱤᱱ ᱯᱩᱱ ᱫᱤᱱ ᱫᱚᱦᱚᱭ ᱵᱤᱱ ᱟᱨ ᱱᱤᱱᱟᱹᱜ ᱴᱟᱠᱟ ᱮᱢᱟ ᱟᱹᱞᱤᱧ ᱵᱤᱱ ᱦᱮᱸ ᱪᱮ ᱚᱱᱠᱟ ᱟᱪᱪᱷᱟ ᱪᱚᱞᱚ ᱴᱷᱤᱠ ᱜᱮᱭᱟ ᱟᱹᱞᱤᱧ ᱱᱟᱦᱟᱸᱜ ᱞᱤᱧ ᱯᱷᱳᱱᱟ ᱟᱨ ᱯᱷᱳᱱ ᱠᱟᱛᱮᱫ ᱞᱤᱧ ᱵᱟᱰᱟᱭ ᱦᱚᱪᱚ ᱵᱤᱱᱟ ᱵᱮᱥᱟ ᱪᱮᱫ ᱡᱚᱛᱚ ᱦᱚᱲ ᱞᱟᱹᱜᱤᱫ ᱠᱟᱱ ᱜᱮᱭᱟ ᱮᱱᱠᱷᱟᱱ ᱫᱚ ᱟᱹᱵᱤᱱ ᱠᱟᱹᱣᱰᱤ ᱠᱚᱫᱚ ᱪᱮᱫᱞᱮᱠᱟ ᱵᱤᱱ ᱦᱟᱛᱟᱣᱟ ᱢᱟᱱᱮ ᱫᱤᱱ ᱦᱤᱥᱟᱹᱵ ᱜᱮᱥᱮ ᱦᱮᱸ ᱴᱷᱤᱠ ᱜᱮᱭᱟ ᱤᱨᱟᱹᱞ ᱥᱟ ᱥᱟᱭ ᱜᱟᱱ ᱤᱱᱟᱹᱜ ᱜᱟᱱ ᱯᱟᱲᱟᱜᱼᱟ ᱚᱱᱟ ᱤᱱᱟᱹᱜ ᱫᱚ ᱵᱟᱝ ᱜᱮ ᱟᱹᱵᱤᱱ ᱦᱚᱸ ᱵᱟᱝ ᱜᱮ ᱟᱹᱞᱤᱧ ᱦᱚᱸ ᱵᱟᱝ ᱢᱚᱬᱮ ᱥᱚ ᱜᱟᱱ ᱠᱚᱢ ᱵᱤᱱ ᱦᱮᱸ ᱦᱮᱸ ᱚᱱᱟ ᱫᱚ ᱟᱹᱞᱤᱧᱟᱜ ᱫᱚ ᱚᱱᱟ ᱡᱟᱦᱟᱸ ᱥᱮᱫ ᱜᱮᱞᱤᱧ ᱤᱫᱤᱭᱟ ᱚᱱᱟ ᱫᱚ ᱟᱹᱞᱤᱧᱟᱜ ᱟᱹᱵᱤᱱ ᱫᱚ ᱢᱤᱴᱟᱨ ᱵᱤᱱ ᱧᱮᱞᱟ ᱢᱤᱴᱟᱨ ᱥᱟᱞᱟᱜ ᱥᱚᱣᱟᱞ ᱫᱚ ᱵᱟᱝ ᱯᱟᱨ ᱰᱮ ᱦᱤᱥᱟᱹᱵ ᱠᱷᱚᱱ ᱫᱚ ᱱᱚᱣᱟ ᱫᱚ ᱪᱮᱫ ᱟᱨ ᱱᱟᱦᱟᱸᱜ ᱦᱮᱸ ᱥᱮ ᱴᱷᱤᱠ ᱴᱷᱤᱠ